ᱦᱮᱸ ᱦᱮᱞᱳ ᱦᱮᱸ ᱤᱧ ᱵᱚᱨᱫᱷᱚᱢᱟᱱ ᱠᱷᱚᱱ ᱥᱩᱱᱤᱛᱟ ᱵᱮᱥᱨᱟᱧ ᱞᱟᱹᱭ ᱮᱫᱟ ᱢᱳᱵᱟᱭᱤᱞ ᱫᱚᱠᱟᱱ ᱨᱮᱜᱮ ᱞᱟᱜᱟᱣ ᱠᱟᱱᱟ ᱥᱮ ᱦᱮᱸ ᱟᱨ ᱪᱮᱫ ᱪᱮᱫ ᱢᱳᱵᱟᱭᱤᱞ ᱠᱚ ᱢᱮᱱᱟᱜᱼᱟ ᱦᱮᱸ ᱟᱨ ᱨᱤᱭᱮᱞᱢᱤ ᱚᱯᱳ ᱚᱱᱟ ᱠᱚᱨᱮᱱᱟᱜ ᱫᱟᱢ ᱠᱚᱫᱚ ᱪᱮᱫᱞᱮᱠᱟ ᱦᱮᱸ ᱚᱱᱟ ᱥᱠᱨᱤᱱ ᱴᱟᱪᱜᱮ ᱦᱟᱛᱟᱣᱤᱧ ᱞᱟᱹᱭ ᱮᱫᱟ ᱦᱮᱸ ᱢᱟᱱᱮ ᱫᱚᱥ ᱦᱟᱡᱟᱨ ᱢᱚᱫᱽᱫᱷᱮ ᱨᱮᱱᱟᱜ ᱠᱚ ᱞᱟᱹᱭ ᱢᱮᱥᱮ ᱪᱮᱫ ᱠᱚ ᱠᱟᱱᱟ ᱪᱮᱫ ᱪᱮᱫ ᱥᱠᱨᱤᱱ ᱴᱟᱪ ᱦᱮᱸ ᱟᱨ ᱰᱤᱥᱠᱟᱣᱩᱱᱴ ᱫᱚ ᱵᱟᱹᱱᱩᱜᱼᱟ ᱦᱮᱸ ᱟᱫᱚ ᱤᱧ ᱦᱚᱸ ᱚᱱᱟ ᱟᱹᱭᱠᱟᱹᱣᱛᱮ ᱯᱚᱭᱥᱟ ᱠᱩᱧ ᱡᱚᱜᱟᱲᱟᱠᱟᱫᱟ ᱦᱟᱸᱜ ᱟᱫᱚ ᱛᱟᱦᱚᱞᱮ ᱜᱯᱟ ᱥᱮᱱ ᱦᱟᱸᱜ ᱤᱧ ᱪᱟᱞᱟᱜᱼᱟ ᱟᱨ ᱤᱧ ᱦᱟᱛᱟᱣ ᱟᱹᱜᱩᱭᱟ ᱦᱮᱸ ᱦᱮᱸ ᱟᱹᱰᱤ ᱟᱹᱰᱤ ᱥᱟᱨᱦᱟᱣ